ᱦᱮᱞᱳ ᱤᱧ ᱯᱩᱨᱩᱞᱤᱭᱟᱹ ᱠᱷᱚᱱᱤᱧ ᱞᱟᱹᱭ ᱮᱫᱼᱟ ᱡᱷᱟᱲᱠᱷᱚᱸᱰ ᱜᱮᱥᱮ ᱞᱟᱜᱟᱣ ᱠᱟᱱᱟ ᱚᱸᱻ ᱟᱯᱮ ᱥᱮᱫ ᱫᱚ ᱪᱮᱫ ᱪᱮᱫ ᱯᱚᱨᱚᱵᱽ ᱠᱚ ᱦᱩᱭᱩᱜᱼᱟ ᱟᱨ ᱟᱨ ᱪᱮᱫ ᱠᱚ ᱟᱨ ᱮᱱᱠᱷᱟᱱ ᱵᱟᱦᱟ ᱯᱚᱨᱚᱵᱽ ᱫᱚ ᱪᱮᱫ ᱞᱮᱠᱟ ᱯᱮ ᱢᱟᱱᱟᱣᱟ ᱟᱯᱮ ᱥᱮᱫ ᱫᱚ ᱯᱮ ᱢᱟᱦᱟ ᱦᱩᱭᱩᱜᱼᱟ ᱚ ᱦᱚᱸ ᱯᱩᱥ ᱯᱚᱨᱚᱵᱽ ᱫᱚ ᱯᱟᱛᱟ ᱯᱚᱨᱚᱵᱽ ᱠᱚ ᱦᱩᱭᱩᱜᱼᱟ ᱟᱞᱮ ᱥᱮᱫ ᱢᱟ ᱱᱚᱛᱮ ᱫᱚ ᱵᱟᱭ ᱦᱩᱭᱩᱜᱼᱟ ᱚᱱᱠᱟ ᱫᱚ ᱟᱯᱮ ᱥᱮᱫ ᱞᱮᱠᱟ ᱫᱚ ᱵᱟᱭ ᱦᱩᱭᱩᱜᱼᱟ ᱚ ᱚᱱᱟ ᱛᱮᱜᱮ ᱵᱟᱲᱟᱭ ᱥᱟᱱᱟᱧ ᱠᱟᱱᱟ ᱛᱟᱦᱮᱸᱜ ᱟᱯᱮ ᱥᱮᱱᱟᱜ ᱯᱚᱨᱚᱵᱽ ᱠᱚ ᱪᱮᱫ ᱞᱮᱠᱟ ᱦᱩᱭᱩᱜᱼᱟ ᱦᱳᱭ ᱟᱹᱰᱤ ᱢᱚᱡᱽ ᱜᱮ ᱦᱩᱭᱩᱜᱼᱟ ᱦᱳᱭ ᱪᱟᱞᱟᱜ ᱟᱞᱮ ᱚ ᱦᱚᱸ ᱨᱟᱡᱟ ᱥᱟᱞᱟ ᱫᱚ ᱟᱠᱟ ᱯᱚᱨᱚᱵᱽ ᱯᱮ ᱢᱮᱱᱟ ᱚ ᱵᱟᱭ ᱦᱩᱭ ᱫᱷᱟᱨᱟᱜᱼᱟ ᱚᱱᱟᱫᱚ ᱵᱟᱹᱧ ᱟᱸᱡᱚᱢ ᱵᱟᱲᱟ ᱟᱠᱟᱜᱼᱟ ᱚᱱᱟ ᱠᱚᱜᱮ ᱵᱟᱲᱟᱭ ᱥᱟᱱᱟᱧ ᱠᱟᱱᱟ ᱛᱟᱦᱮᱸᱜ ᱮᱱᱛᱮ ᱪᱮᱫ ᱞᱮᱠᱟ ᱯᱟᱨᱟᱵᱽ ᱯᱮ ᱢᱟᱱᱟᱣᱟ ᱟᱯᱮ ᱥᱮᱫ ᱫᱚ ᱪᱮᱫ ᱪᱮᱫ ᱯᱚᱨᱚᱵᱽ ᱠᱚ ᱦᱩᱭᱩᱜᱼᱟ ᱟᱞᱮ ᱥᱮᱫ ᱫᱚ ᱵᱟᱭ ᱦᱩᱭᱩᱜᱼᱟ ᱛᱚ ᱦᱳᱭ ᱦᱳᱭ ᱪᱟᱞᱟᱜ ᱟᱞᱮ ᱴᱷᱤᱠ ᱜᱮᱭᱟ ᱟᱨᱚ ᱦᱟᱸᱜ ᱤᱧ ᱯᱷᱳᱱᱟ ᱱᱤᱝᱠᱟᱹ ᱜᱮ